ᱟᱵᱚ ᱥᱟᱱᱛᱟᱲ ᱦᱚᱲ ᱦᱚᱯᱚᱱ ᱮᱠᱷᱚᱱ ᱡᱩᱫᱤ ᱜᱤᱫᱽᱨᱟᱹ ᱠᱟᱛᱮ ᱡᱩᱣᱟᱹᱱ ᱞᱮᱱᱠᱷᱟᱱ ᱟᱹᱰᱤᱜᱟᱱ ᱠᱚᱲᱟ ᱠᱚ ᱵᱮᱠᱟᱨᱚᱜ ᱠᱟᱱᱟ ᱵᱮᱠᱟᱨᱚᱜ ᱠᱟᱱᱟ ᱢᱟᱱᱮ ᱯᱩᱭᱥᱟᱹ ᱴᱟᱠᱟ ᱪᱤᱠᱟᱹ ᱦᱤᱡᱩᱜᱼᱟ ᱪᱤᱠᱟᱹ ᱠᱚ ᱟᱨᱡᱟᱣᱟ ᱚᱱᱟ ᱵᱟᱠᱚ ᱩᱭᱦᱟᱹᱨᱟ ᱟᱫᱷᱮᱠ ᱠᱚᱫᱚ ᱵᱚᱞ ᱠᱷᱮᱞ ᱥᱮ ᱯᱟᱛᱟ ᱧᱮᱞ ᱠᱚᱨᱮ ᱜᱮᱠᱚ ᱞᱟᱵᱟᱫᱤᱭᱟᱹ ᱠᱚᱜᱼᱟ ᱵᱮᱥᱤ ᱠᱷᱚᱱ ᱵᱮᱥᱤ ᱟᱵᱚ ᱠᱚᱲᱟ ᱵᱚᱞ ᱠᱷᱮᱞ ᱟᱠᱚ ᱯᱟᱛᱟ ᱠᱚ ᱫᱟᱬᱟᱱᱟ ᱟᱨ ᱚᱲᱟᱜ ᱫᱩᱣᱟᱹᱨ ᱨᱮᱭᱟᱜ ᱯᱩᱭᱥᱟᱹ ᱟᱨᱡᱟᱣ ᱨᱮᱱᱟᱜ ᱚᱱᱟ ᱫᱚ ᱵᱟᱠᱚ ᱩᱭᱦᱟᱹᱨᱮᱜᱼᱟ ᱟᱫᱚ ᱡᱚᱛᱚ ᱡᱩᱣᱟᱹᱱ ᱠᱚ ᱡᱩᱫᱤ ᱱᱚᱜᱼᱚᱸᱭ ᱱᱚᱝᱠᱟ ᱜᱮ ᱟᱠᱚ ᱡᱤᱵᱚᱱ ᱠᱚ ᱵᱮᱠᱟᱨᱟ ᱮᱱᱠᱷᱟᱱ ᱟᱵᱚ ᱥᱚᱢᱟᱡᱽ ᱫᱚ ᱪᱟᱵᱟ ᱩᱛᱟᱹᱨᱚᱜᱼᱟ ᱚᱱᱟ ᱡᱮ ᱞᱟᱹᱠᱛᱤᱜ ᱠᱟᱱᱟ ᱠᱤ ᱟᱵᱚ ᱡᱟᱦᱟᱸᱭ ᱡᱩᱣᱟᱹᱱ ᱨᱮᱱ ᱠᱚᱲᱟ ᱠᱚ ᱠᱟᱱᱟ ᱠᱚ ᱱᱩᱠᱩ ᱫᱚ ᱟᱠᱚ ᱡᱟᱦᱟᱸ ᱡᱟᱦᱟᱸ ᱡᱤᱱᱤᱥ ᱨᱮᱜᱮ ᱠᱚ ᱱᱟᱯᱟᱭᱚᱜᱼᱟ ᱚᱠᱚᱭ ᱛᱚ ᱠᱷᱮᱞ ᱨᱮᱠᱚ ᱱᱟᱯᱟᱭᱚᱜᱼᱟ ᱚᱠᱚᱭ ᱚᱞᱚᱜ ᱯᱟᱲᱦᱟᱜ ᱨᱮ ᱥᱮ ᱚᱠᱚᱭ ᱪᱟᱥᱵᱟᱥ ᱨᱮ ᱡᱚᱛᱚ ᱦᱚᱲ ᱫᱚ ᱵᱟᱵᱚᱱ ᱢᱤᱫ ᱥᱚᱢᱟᱱᱟ ᱟᱫᱷᱮᱠ ᱫᱚ ᱵᱩᱫᱷᱤ ᱫᱤᱥᱟᱹ ᱛᱮ ᱥᱮ ᱟᱫᱷᱮᱠ ᱫᱚ ᱦᱚᱲᱢᱚ ᱛᱮ ᱨᱚᱠᱚᱢ ᱨᱚᱠᱚᱢᱟᱜ ᱟᱵᱚ ᱞᱟᱦᱟᱛᱮ ᱪᱟᱞᱟᱜ ᱞᱟᱹᱜᱤᱫ ᱢᱮᱱᱟᱜᱼᱟ ᱡᱟᱦᱟᱸ ᱞᱮᱠᱟ ᱟᱵᱚ ᱵᱚᱱ ᱵᱮᱥᱤ ᱢᱟ ᱪᱟᱥᱵᱟᱥ ᱨᱮᱜᱮ ᱢᱮᱱᱟᱜ ᱵᱚᱱᱟ ᱢᱤᱫ ᱦᱚᱲᱮ ᱪᱟᱥᱟ ᱥᱮ ᱵᱟᱵᱟ ᱦᱚᱲᱮ ᱪᱟᱥᱟ ᱟᱨ ᱚᱱᱟ ᱛᱮᱜᱮ ᱵᱚᱱ ᱟᱹᱥᱩᱞᱚᱜᱼᱟ ᱟᱨ ᱵᱮᱥᱤ ᱡᱩᱣᱟᱹᱱ ᱠᱚᱫᱚ ᱯᱩᱭᱥᱟᱹ ᱟᱨᱡᱟᱣ ᱨᱮᱭᱟᱜ ᱚᱱᱟ ᱨᱮᱱᱟᱜ ᱵᱟᱵᱚ ᱩᱭᱦᱟᱹᱨᱟ

ᱪᱟᱥᱵᱟᱥ ᱥᱟᱶᱛᱮ ᱱᱮᱛᱟᱨ ᱢᱟ ᱦᱚᱲ ᱵᱚ ᱥᱟᱸᱜᱮᱜ ᱠᱟᱱᱟ ᱵᱟᱹᱫᱽ ᱠᱚᱦᱚᱸ ᱪᱟᱵᱟᱜ ᱠᱟᱱᱟ ᱮᱱᱠᱷᱟᱱ ᱪᱟᱥ ᱛᱮ ᱟᱵᱚ ᱫᱚ ᱯᱩᱭᱥᱟᱹ ᱫᱚ ᱥᱮ ᱟᱵᱚᱣᱟᱜ ᱡᱤᱱᱫᱮᱜᱮ ᱫᱚ ᱵᱟᱠᱚ ᱠᱷᱟᱴᱟᱣ ᱫᱟᱲᱮᱭᱟᱜᱼᱟ ᱚᱱᱟᱛᱮ ᱱᱮᱛᱟᱨ ᱫᱚ ᱡᱩᱜᱽ ᱥᱟᱶᱛᱮ ᱟᱵᱚ ᱠᱚᱲᱟ ᱠᱚᱦᱚᱸ ᱩᱭᱦᱟᱹᱨ ᱞᱟᱹᱠᱛᱤᱜ ᱠᱟᱱᱟ ᱚᱞᱚᱜ ᱯᱟᱲᱦᱟᱣ ᱠᱚᱲᱟ ᱠᱚᱫᱚ ᱚᱞᱚᱜ ᱯᱟᱲᱦᱟᱣ ᱡᱟᱦᱟᱸ ᱠᱚᱵᱚᱱ ᱫᱟᱲᱮᱭᱟᱜᱟ ᱚᱱᱟᱨᱮ ᱟᱹᱰᱤ ᱡᱳᱨ ᱵᱚᱱ ᱪᱮᱥᱴᱟᱭ ᱢᱟ ᱟᱨ ᱥᱟᱶᱛᱮ ᱟᱵᱚ ᱡᱟᱦᱟᱸ ᱵᱮᱥᱤ ᱟᱵᱚ ᱫᱚ ᱵᱤᱡᱽᱱᱮᱥ ᱞᱟᱭᱤᱱ ᱨᱮ ᱵᱟᱵᱚ ᱪᱟᱞᱟᱜᱼᱟ ᱟᱨ ᱫᱤᱠᱩ ᱠᱚ ᱥᱮ ᱮᱴᱟᱜ ᱡᱟᱹᱛᱤ ᱠᱚᱵᱚᱱ ᱧᱮᱞ ᱠᱚᱣᱟ ᱟᱠᱚ ᱫᱚ ᱵᱤᱡᱽᱱᱮᱥ ᱛᱮᱜᱮ ᱟᱠᱚᱣᱟᱜ ᱜᱷᱚᱨ ᱥᱚᱝᱥᱟᱨ ᱠᱚ ᱪᱟᱞᱟᱣᱮᱜᱼᱟ ᱟᱨᱦᱚᱸ ᱟᱵᱚ ᱡᱩᱣᱟᱹᱱ ᱠᱚᱲᱟ ᱠᱚ ᱩᱱᱠᱩ ᱞᱟᱦᱟ ᱥᱮᱫ ᱤᱫᱤ ᱞᱟᱹᱜᱤᱫ ᱛᱮ ᱥᱚᱨᱠᱟᱨ ᱯᱟᱥᱴᱟ ᱠᱷᱚᱱ ᱟᱹᱰᱤᱜᱟᱱ ᱴᱨᱮᱱᱤᱝ ᱠᱚ ᱮᱢᱚᱜ ᱠᱟᱱᱟ ᱟᱨ ᱚᱱᱟ ᱥᱟᱶᱛᱮ ᱥᱚᱨᱠᱟᱨ ᱫᱚ ᱱᱚᱣᱟ ᱪᱮᱥᱴᱟᱭ ᱢᱟᱭ ᱠᱤ ᱡᱟᱦᱟᱭ ᱠᱚᱲᱟ ᱠᱚ ᱵᱚᱞ ᱠᱚᱠᱚ ᱠᱷᱮᱞᱟ ᱥᱮ ᱟᱨᱦᱚᱸ ᱚᱱᱠᱟ ᱨᱚᱠᱚᱢᱟᱜ ᱨᱚᱠᱚᱢ ᱨᱚᱠᱚᱢᱟᱜ ᱠᱷᱮᱞ ᱢᱮᱱᱟᱜᱼᱟ ᱚᱱᱟ ᱨᱮ ᱟᱠᱚ ᱴᱨᱮᱱᱤᱝ ᱠᱚ ᱮᱢᱟ ᱠᱚᱢᱟ ᱮᱱᱠᱷᱟᱱ ᱚᱱᱟᱫᱚ ᱜᱟᱭᱰᱮᱱᱥ ᱠᱚ ᱧᱟᱢ ᱠᱷᱟᱱ ᱩᱱᱠᱩ ᱞᱟᱦᱟᱥᱮᱫ ᱠᱚ ᱪᱟᱞᱟᱣ ᱠᱮᱭᱟ